ᱤᱧ ᱢᱤᱫᱴᱤᱡ ᱥᱟᱢᱟᱱ ᱤᱧ ᱦᱟᱛᱟᱣ ᱞᱮᱜᱼᱟ ᱯᱟᱣᱟᱨ ᱵᱮᱝᱠ ᱚᱱᱟ ᱦᱟᱛᱟᱣ ᱠᱟᱛᱮᱫ ᱤᱧ ᱩᱱᱟᱹᱜ ᱵᱷᱟᱹᱜᱤᱧ ᱵᱩᱡᱷᱟᱹᱣ ᱠᱮᱜᱼᱟ ᱡᱮ ᱤᱧᱟᱹᱜ ᱯᱷᱳᱱ ᱪᱟᱨᱡᱽ ᱨᱮ ᱞᱟᱭᱤᱱ ᱠᱟᱨᱮᱱᱴ ᱠᱚ ᱵᱟᱨ ᱥᱤᱧ ᱜᱟᱱ ᱵᱟᱝ ᱛᱟᱦᱮᱱ ᱨᱮᱦᱚᱸ ᱤᱧᱟᱹᱜ

ᱱᱚᱣᱟ ᱯᱟᱣᱟᱨ ᱵᱮᱝᱠ ᱫᱚ ᱡᱟᱦᱟᱸ ᱨᱮᱜᱮ ᱟᱢ ᱤᱫᱤ ᱫᱟᱲᱮᱭᱟᱜ ᱟᱢ ᱡᱮᱢᱚᱱ ᱫᱟᱬᱟᱱ ᱮᱢ ᱪᱟᱞᱟᱣ ᱮᱱᱟ ᱡᱟᱦᱟᱸ ᱨᱮ ᱠᱟᱨᱮᱱᱴ ᱜᱮ ᱵᱟᱹᱪᱩᱜ ᱟᱹᱱᱤᱡ ᱮᱱᱠᱷᱟᱱ ᱚᱸᱰᱮ ᱚᱱᱟᱢ ᱤᱫᱤ ᱫᱟᱲᱮᱭᱟᱜᱼᱟ ᱩᱱᱤ ᱵᱷᱟᱹᱜᱤᱭᱟ ᱟᱨ ᱫᱟᱢ ᱦᱚᱸ ᱥᱩᱵᱤᱫᱟ ᱜᱮ ᱛᱟᱦᱮᱱᱟ ᱮᱱᱠᱷᱟᱱ ᱚᱱᱟ ᱥᱟᱢᱟᱱ ᱡᱩᱫᱤ ᱠᱚᱢᱛᱮ ᱧᱟᱢᱟ ᱟᱨ ᱵᱮᱥ ᱠᱟᱹᱢᱤᱭᱟᱭ ᱟᱹᱰᱤ ᱞᱟᱹᱠᱛᱤ ᱜᱮ ᱮᱱ ᱠᱷᱟᱱ ᱫᱚ ᱚᱱᱟ ᱫᱚ ᱟᱹᱰᱤ ᱵᱷᱟᱹᱜᱤ ᱜᱮ ᱵᱩᱡᱷᱟᱹᱣᱟᱢ ᱚᱱᱟᱛᱮ ᱚᱱᱟ ᱫᱚ ᱦᱟᱛᱟᱣ ᱨᱮᱫᱚ ᱵᱟᱢ ᱜᱷᱟᱴᱟᱜᱼᱟ ᱢᱟᱱᱮᱢ ᱯᱷᱟᱭᱫᱟᱭ ᱜᱮᱭᱟ ᱪᱮᱫᱟᱜ ᱥᱮ ᱡᱮᱢᱚᱱ ᱟᱨ ᱡᱟᱦᱟᱸ ᱨᱮ ᱠᱟᱨᱮᱱᱴ ᱠᱚ ᱵᱟᱹᱪᱩᱜ ᱟᱹᱱᱤᱡ ᱚᱱᱠᱟᱢ ᱡᱟᱭᱜᱟᱢ ᱩᱴᱷᱟᱹᱭᱮᱱᱟ ᱮᱱᱠᱷᱟᱱ ᱚᱱᱟ ᱡᱟᱭᱜᱟ ᱨᱮᱫᱚ ᱟᱢ ᱫᱚ ᱯᱷᱳᱱ ᱫᱚ ᱪᱤᱠᱟᱹᱢ ᱪᱟᱨᱡᱟ ᱮᱱᱠᱷᱟᱱ ᱯᱟᱣᱟᱨ ᱵᱮᱝᱠ ᱢᱟᱫᱽᱫᱷᱚᱢ ᱛᱮᱢ ᱪᱟᱨᱡᱽ ᱫᱟᱲᱮᱭᱟᱜᱼᱟ ᱚᱱᱟ ᱨᱮᱭᱟᱜ ᱯᱷᱟᱭᱫᱟ ᱫᱚ ᱱᱤᱭᱟᱹ ᱜᱮ